ᱤᱧ ᱟᱹᱰᱤ ᱤᱧ ᱟᱹᱰᱤ ᱫᱤᱱᱨᱮ ᱢᱤᱫ ᱴᱮᱱ ᱢᱤᱫᱴᱮᱱ ᱡᱤᱱᱤᱥ ᱚᱰᱟᱨᱤᱧ ᱮᱢ ᱞᱮᱜᱼᱟ ᱟᱢ ᱛᱮᱦᱮᱧ ᱟᱢ ᱫᱮᱠᱷᱟᱣ ᱠᱟᱣᱫᱤᱧᱟᱢ ᱦᱚᱞᱟᱨᱮ ᱦᱮᱡ ᱨᱮᱱᱟᱜ ᱠᱟᱛᱷᱟ ᱩᱱᱟᱹᱜ ᱫᱮᱨᱤ ᱠᱟᱛᱮᱜ ᱫᱚ ᱰᱮᱞᱤᱵᱷᱟᱨᱤ ᱦᱤᱡᱩᱜ ᱠᱟᱱᱟ ᱪᱮᱫᱟᱜ ᱟᱨ ᱟᱢ ᱵᱟᱢ ᱵᱟᱲᱟᱭᱟ ᱥᱚᱢᱚᱭ ᱢᱚᱛᱚ ᱟᱢ ᱴᱟᱭᱤᱢ ᱮᱢ ᱠᱟᱣᱫᱤᱧᱟ ᱥᱟᱬᱮ ᱥᱟᱛᱴᱟ ᱨᱮ ᱦᱤᱡᱩᱜᱼᱟ ᱟᱨ ᱟᱢᱮᱢ ᱦᱤᱡᱩᱜ ᱠᱟᱱᱟ ᱟᱴᱴᱟ ᱨᱮ ᱪᱤᱠᱟᱹᱛᱮ ᱦᱩᱭᱩᱜᱼᱟ ᱱᱚᱝᱠᱟᱯᱮ ᱠᱟᱹᱢᱤ ᱞᱮᱠᱷᱟᱱ ᱱᱚᱝᱠᱟᱢ ᱠᱟᱹᱢᱤ ᱞᱮᱠᱷᱟᱱ ᱟᱢᱫᱚ ᱟᱢ ᱠᱳᱢᱯᱟᱱᱤ ᱠᱚᱢᱯᱟᱱᱤ ᱨᱮ ᱠᱟᱥᱴᱚᱢᱟᱨᱮᱢ ᱧᱟᱢ ᱠᱚᱣᱟ ᱪᱤᱠᱟᱹᱛᱮ ᱱᱩᱱᱟᱹᱜ ᱵᱟᱹᱲᱤᱡ ᱵᱮᱵᱚᱦᱟᱨ ᱞᱮᱠᱷᱟᱱ ᱫᱚ ᱵᱟᱝ ᱦᱩᱭᱩᱜᱼᱟ ᱴᱟᱭᱤᱢ ᱢᱚᱛᱚ ᱥᱮᱴᱮᱨᱚᱜ ᱦᱩᱭᱩᱜᱼᱟ